ᱦᱮᱞᱳ ᱟᱢ ᱠᱤ ᱜᱟᱹᱰᱤ ᱰᱟᱭᱵᱟᱨᱮᱢ ᱞᱟᱹᱭᱮᱫᱟ ᱤᱧ ᱢᱟᱱᱮ ᱵᱟᱭᱨᱮ ᱫᱟᱬᱟᱱ ᱪᱟᱞᱟᱜ ᱤᱧ ᱞᱟᱹᱭᱮᱫ ᱛᱟᱦᱮᱸᱠᱟᱱᱟ ᱵᱟᱨ ᱯᱮ ᱫᱤᱱ ᱵᱟᱨ ᱥᱤᱧ ᱞᱮᱠᱟ ᱢᱟᱱᱮ ᱳᱭ ᱟᱡᱳᱫᱤᱭᱟᱹ ᱥᱮᱫ ᱫᱟᱬᱟ ᱵᱟᱲᱟᱭ ᱫᱟᱬᱟ ᱪᱟᱞᱟᱜ ᱤᱧ ᱞᱟᱹᱭᱮᱫ ᱛᱟᱦᱮᱸᱫ ᱟᱫᱚ ᱛᱤᱱᱟᱹᱜ ᱜᱟᱱ ᱵᱷᱟᱲᱟ ᱠᱚ ᱞᱟᱜᱟᱜᱼᱟ ᱪᱮᱫᱞᱮᱠᱟ ᱠᱤᱞᱳᱢᱤᱴᱟᱨ ᱦᱤᱥᱟᱹᱵ ᱮᱢ ᱦᱟᱛᱟᱣᱟ ᱥᱮ ᱱᱤᱝᱠᱟᱹ ᱪᱩᱠᱛᱤ ᱡᱮ ᱟᱢᱟᱜ ᱱᱤᱱᱟᱹᱜ ᱥᱮ ᱤᱱᱟᱹᱜ ᱛᱤᱱᱟᱹᱜ ᱮᱢ ᱦᱟᱛᱟᱣᱟ ᱚᱱᱟ ᱜᱤᱧ ᱢᱮᱱ ᱮᱫᱟ ᱞᱟᱹᱭ ᱤᱧᱟᱹ ᱟᱨ ᱛᱟᱨᱯᱚᱨᱮ ᱵᱟᱨ ᱥᱤᱧ ᱯᱮ ᱢᱟᱦᱟ ᱜᱟᱱ ᱛᱮᱦᱮ ᱦᱩᱭᱩᱜᱼᱟ ᱛᱚ ᱟᱫᱚ ᱚᱱᱟᱜᱤᱧ ᱢᱮᱱ ᱮᱫᱟ ᱡᱮ ᱛᱟᱲᱟᱛᱟᱲᱤ ᱠᱷᱚᱵᱚᱨᱮᱢ ᱞᱟᱹᱭᱟᱹᱧ ᱠᱷᱟᱱ ᱟᱹᱰᱤ ᱜᱮ ᱵᱷᱟᱹᱞᱤ ᱠᱚᱜᱼᱟ ᱟᱨ ᱯᱷᱳᱱ ᱛᱤᱧ ᱠᱷᱚᱵᱚᱨᱤᱧ ᱦᱟᱛᱟᱣᱟ ᱥᱮ ᱡᱟᱱᱟᱣ ᱟᱯᱮᱭᱟ ᱡᱮ ᱢᱟᱧ ᱪᱟᱞᱟᱜᱼᱟ ᱩᱢᱩᱠ ᱫᱤᱱ ᱦᱤᱞᱳᱜ ᱥᱮ ᱚᱱᱟ ᱛᱟᱲᱟ ᱛᱟᱲᱤ ᱠᱷᱚᱵᱚᱨ ᱵᱮᱱ ᱞᱟᱹᱭ ᱟᱹᱧᱟᱹ ᱚᱱᱟ ᱠᱷᱟᱹᱛᱤᱨ ᱛᱮ ᱦᱚᱸᱜᱼᱚᱭ ᱯᱷᱳᱱ ᱛᱮ ᱠᱷᱚᱵᱚᱨᱤᱧ ᱦᱟᱛᱟᱣ ᱠᱮᱫᱟ ᱚᱱᱟ ᱦᱚᱸᱜᱼᱚᱭ ᱚᱱᱟ ᱜᱤᱧ ᱞᱟᱹᱭ ᱮᱫᱟ ᱟᱯᱮ ᱴᱷᱮᱱ ᱤᱧᱟᱹᱜ ᱟᱹᱰᱤ ᱟᱹᱰᱤ ᱥᱟᱨᱦᱟᱣ